ᱟᱞᱮ ᱟᱛᱳ ᱴᱚᱴᱷᱟ ᱨᱮᱫᱚ ᱟᱭᱢᱟ ᱞᱮᱠᱟᱱ ᱟᱵᱚᱨᱮᱱ ᱥᱟᱶᱛᱟ ᱨᱤᱱ ᱡᱟᱦᱟᱸ ᱠᱚ ᱞᱟᱹᱲᱦᱟᱹᱭ ᱞᱮᱱᱟ ᱠᱷᱮᱨᱣᱟᱲ ᱠᱚ ᱩᱱᱠᱩᱣᱟᱜ ᱞᱤᱧ ᱟᱸᱡᱚᱢ ᱟᱠᱟᱜᱼᱟ ᱚᱸᱰᱮ ᱨᱮᱫᱚ ᱢᱤᱫᱴᱤᱡ ᱢᱮᱱᱟᱭᱟ ᱵᱤᱨᱥᱟ ᱢᱩᱱᱰᱟ ᱯᱚᱸᱫᱨᱚ ᱱᱚᱵᱷᱮᱢᱵᱚᱨ ᱟᱴᱷᱟᱨᱚᱥᱚ ᱯᱚᱸᱪᱟᱛᱛᱳᱨ ᱨᱮ ᱡᱚᱱᱚᱢ ᱞᱮᱱᱟᱭ ᱱᱩᱭᱟᱜ ᱠᱟᱹᱦᱱᱤ ᱫᱚ ᱟᱸᱡᱚᱢ ᱟᱠᱟᱜ ᱟᱹᱞᱤᱧ ᱟᱹᱰᱤ ᱢᱟᱲᱟᱝ ᱠᱷᱚᱱ ᱜᱮ ᱟᱨᱦᱚᱸ ᱟᱭᱢᱟ ᱞᱮᱠᱟᱱ ᱠᱷᱮᱨᱣᱟᱲ ᱛᱟᱵᱚᱱ ᱢᱮᱱᱟᱜ ᱟᱠᱟᱫ ᱠᱚᱣᱟ ᱩᱱᱠᱩ ᱫᱚᱠᱚ ᱦᱩᱭᱩᱜ ᱠᱟᱱᱟ ᱥᱤᱫᱩ ᱠᱟᱱᱩ ᱪᱟᱸᱫᱽ ᱵᱷᱟᱭᱨᱚ ᱯᱷᱩᱞᱳ ᱡᱷᱟᱱᱚ ᱵᱟᱵᱟ ᱛᱤᱞᱠᱟᱹ ᱢᱟᱺᱡᱷᱤ ᱱᱩᱠᱩ ᱠᱚᱫᱚ ᱟᱵᱚ ᱤᱝᱜᱨᱮᱡᱽ ᱥᱚᱨᱠᱟᱨ ᱵᱨᱤᱴᱤᱥ ᱥᱚᱨᱠᱟᱨ ᱥᱟᱞᱟᱜ ᱠᱚ ᱞᱟᱹᱲᱦᱟᱹᱭ ᱞᱮᱱᱟ